ᱡᱟᱦᱟᱸ ᱫᱚ ᱟᱵᱚ ᱠᱚᱢᱮᱰᱤ ᱠᱟᱛᱷᱟ ᱵᱚᱱ ᱨᱚᱲᱟ ᱚᱱᱟ ᱟᱹᱰᱤ ᱨᱤᱡᱷᱟᱹᱣ ᱵᱩᱡᱷᱟᱹᱜᱼᱟ ᱟᱨ ᱡᱟᱦᱟᱸ ᱟᱵᱚ ᱯᱟᱹᱨᱥᱤ ᱨᱮᱭᱟᱜ ᱟᱵᱚ ᱟᱹᱛᱩ ᱴᱚᱞᱟᱨᱮ ᱢᱚᱡᱟᱠ ᱟᱵᱚᱱ ᱥᱮ ᱠᱚᱢᱮᱰᱤᱭᱟᱭ ᱡᱟᱦᱟᱸᱭ ᱜᱮ ᱥᱮ ᱮᱱᱮᱡ ᱟᱭ ᱥᱮᱨᱮᱧ ᱟᱭ ᱟᱹᱰᱤ ᱱᱟᱯᱟᱭ ᱵᱩᱡᱷᱟᱹᱜᱼᱟ ᱟᱫᱚ ᱡᱟᱦᱟᱸ ᱵᱷᱮᱱᱛᱟ ᱠᱟᱛᱷᱟ ᱠᱚ ᱢᱮᱱᱟ ᱡᱟᱦᱟᱸ ᱫᱚ ᱛᱩᱭᱩ ᱫᱮᱨᱮᱧ ᱟᱵᱚ ᱫᱚ ᱚᱱᱟ ᱢᱟᱹᱨᱤᱪ ᱵᱚᱱ ᱞᱟᱹᱭᱟ ᱟᱨ ᱚᱱᱟᱜᱮ ᱟᱹᱰᱤ ᱱᱟᱯᱟᱭ ᱵᱩᱡᱷᱟᱹᱜᱼᱟ ᱠᱚᱢᱮᱰᱤ ᱢᱚᱛᱞᱚᱵ ᱪᱮᱫ ᱡᱟᱦᱟᱸᱭ ᱢᱚᱡᱟᱠ ᱧᱮᱞᱚᱜ ᱟᱭ ᱠᱟᱨᱴᱩᱱ ᱧᱮᱞᱚᱜ ᱟᱭ ᱩᱱᱤ ᱫᱚ ᱟᱹᱰᱤ ᱧᱮᱞᱛᱮ ᱞᱟᱸᱫᱟ ᱜᱮ ᱵᱩᱡᱷᱟᱹᱜᱼᱟ